ᱚᱱᱞᱟᱭᱤᱱ ᱛᱮ ᱢᱤᱫᱴᱮᱡ ᱪᱮᱭᱟᱨ ᱧᱮᱞ ᱤᱧ ᱠᱩᱥᱤ ᱞᱮᱱᱟ ᱛᱚᱵᱮ ᱚᱱᱟ ᱪᱮᱭᱟᱨ ᱮᱱᱛᱮᱜ ᱟᱹᱰᱤ ᱢᱚᱡᱤᱧ ᱧᱮᱞ ᱠᱮᱫᱟ ᱚᱱᱟᱛᱤᱧ ᱦᱟᱛᱟᱣ ᱠᱮᱫᱟ ᱟᱨ ᱚᱲᱟᱜ ᱤᱧ ᱟᱹᱜᱩ ᱠᱮᱫᱟ ᱰᱷᱮᱨ ᱫᱟᱢ ᱛᱮ ᱚᱲᱟᱜ ᱟᱹᱜᱩ ᱠᱟᱛᱮ ᱧᱮᱞ ᱠᱮᱜ ᱚᱱᱟ ᱪᱮᱭᱟᱨ ᱢᱟ ᱯᱟᱲᱟᱜ ᱮᱱ ᱛᱤᱧ ᱛᱚᱵᱮ ᱱᱚᱝᱠᱟ ᱯᱟᱲᱟᱜ ᱱᱟ ᱡᱮ ᱱᱚᱣᱟ ᱟᱨ ᱵᱟᱝ ᱵᱮᱵᱚᱦᱟᱨᱚᱜ ᱠᱟᱱᱟ ᱚᱲᱟᱜ ᱨᱮᱢ ᱫᱩᱲᱩᱵ ᱞᱮᱱ ᱨᱮᱦᱚᱸ ᱚᱱᱟ ᱱᱟᱥᱮᱭᱟᱜ ᱯᱟᱲᱟᱜ ᱨᱮᱢ ᱫᱩᱲᱩᱵ ᱞᱮᱱ ᱨᱮᱦᱚᱸ ᱩᱞᱴᱟᱹᱜ ᱟᱢ ᱥᱮ ᱪᱤᱠᱟᱜᱼᱟ ᱚᱱᱠᱟ ᱚᱵᱚᱥᱛᱷᱟ ᱦᱩᱭ ᱠᱟᱱᱟ ᱛᱚᱵᱮ ᱱᱚᱝᱠᱟᱱ ᱪᱮᱭᱟᱨ ᱡᱮᱱᱚ ᱟᱨ ᱠᱳᱱᱳ ᱫᱤᱱ ᱵᱟᱠᱚ ᱟᱹᱠᱷᱨᱤᱧ ᱥᱮ ᱦᱚᱲᱟᱜ ᱚᱵᱚᱱᱚᱛᱤ ᱦᱩᱭᱩᱜ ᱠᱟᱱᱟ ᱱᱚᱣᱟ ᱪᱮᱭᱟᱨ ᱦᱟᱛᱟᱣ ᱠᱟᱛᱮ ᱴᱟᱠᱟ ᱠᱷᱚᱨᱚᱪᱚᱜ ᱠᱟᱱᱟ ᱰᱷᱮᱨ ᱴᱟᱠᱟ ᱛᱮᱠᱩ ᱟᱹᱜᱩᱭᱮᱫᱟ ᱯᱚᱭᱥᱟ ᱠᱚ ᱱᱚᱝᱠᱟᱱ ᱪᱮᱭᱟᱨ ᱟᱹᱠᱷᱨᱤᱧ ᱠᱟᱛᱮ